ᱟᱵᱚ ᱜᱟᱛᱟᱠ ᱨᱮᱭᱟᱜ ᱨᱟᱹᱥᱠᱟᱹᱣᱟᱜ ᱵᱟ ᱢᱤᱫ ᱥᱚᱝᱜᱮ ᱛᱮ ᱡᱚᱢᱼᱧᱩ ᱨᱮᱱᱟᱜ ᱠᱟᱛᱷᱟ ᱢᱮᱱ ᱞᱮᱠᱷᱟᱱ ᱟᱭᱢᱟ ᱠᱤᱪᱷᱩ ᱜᱮ ᱢᱮᱱᱟᱜᱼᱟ ᱡᱮᱢᱚᱱ ᱵᱟᱦᱟ ᱥᱚᱨᱦᱟᱭ ᱥᱮᱭᱨᱚᱠᱚᱢ ᱡᱮᱢᱚᱱ ᱟᱵᱚᱣᱟᱜ ᱥᱚᱨᱦᱟᱭ ᱨᱮ ᱢᱤᱫ ᱥᱚᱝᱜᱮ ᱛᱮ ᱡᱚᱢᱼᱧᱩ ᱟᱭᱢᱟ ᱜᱟᱱ ᱦᱚᱲ ᱢᱤᱫ ᱥᱚᱝᱜᱮ ᱛᱮᱵᱚᱱ ᱨᱟᱹᱥᱠᱟᱹᱜᱼᱟ ᱢᱤᱫ ᱥᱚᱝᱜᱮ ᱟᱛᱳ ᱴᱚᱞᱟ ᱨᱮ ᱨᱟᱹᱥᱠᱟᱹ ᱦᱮᱸ ᱛᱚ ᱥᱚᱨᱦᱟᱭ ᱠᱚᱨᱮ ᱯᱮᱲᱟ ᱠᱚ ᱱᱮᱣᱛᱟ ᱯᱮᱲᱟ ᱠᱚ ᱥᱚᱦᱚᱨ ᱥᱮᱴᱮᱨᱚᱜ ᱵᱟᱦᱟ ᱯᱚᱨᱵᱚ ᱡᱟᱦᱟᱸ ᱫᱚ ᱡᱟᱦᱮᱨ ᱨᱮ ᱢᱤᱫ ᱥᱚᱝᱜᱮ ᱛᱮ ᱡᱚᱢᱼᱧᱩ ᱢᱤᱫ ᱥᱚᱝᱜᱮ ᱛᱮ ᱮᱱᱮᱡ ᱥᱮᱨᱮᱧ ᱨᱟᱹᱥᱠᱟᱹ ᱨᱚᱢᱚᱡᱽ